ᱥᱟᱱᱛᱟᱲᱤ ᱯᱟᱹᱨᱥᱤ ᱪᱮᱫᱚᱜ ᱨᱮᱱᱟᱜ ᱥᱮ ᱥᱮᱪᱮᱫᱚᱜ ᱨᱮᱱᱟᱜ ᱟᱹᱰᱤ ᱜᱮ ᱞᱟᱹᱠᱛᱤ ᱢᱮᱱᱟᱜᱼᱟ ᱟᱵᱚ ᱢᱟᱹᱭ ᱵᱤᱴᱤ ᱵᱟᱵᱩ ᱠᱚ ᱛᱟᱠᱚ ᱞᱟᱹᱜᱤᱫ ᱪᱮᱫᱟᱜ ᱥᱮ ᱱᱚᱣᱟ ᱫᱚ ᱟᱵᱚᱭᱟᱜ ᱟᱭᱩ ᱟᱲᱟᱝ ᱠᱟᱱᱟ ᱟᱭᱩ ᱟᱲᱟᱝ ᱫᱚ ᱢᱟᱭᱟᱝ ᱨᱮ ᱞᱤᱜᱤᱱᱟ ᱟᱫᱚ ᱢᱮᱱᱠᱷᱟᱱ ᱮᱠᱟᱞ ᱛᱮᱜᱮ ᱥᱮᱪᱮᱫᱚᱜ ᱨᱮᱱᱟᱝ ᱟᱹᱰᱤ ᱜᱮ ᱞᱟᱹᱠᱛᱤ ᱢᱮᱱᱟᱜᱼᱟ ᱪᱮᱫᱟᱜ ᱥᱮ ᱟᱵᱚ ᱥᱟᱱᱛᱟᱲ ᱥᱚᱢᱟᱡᱽ ᱨᱮᱫᱚ ᱟᱢᱟᱜ ᱟᱳ ᱟᱲᱟᱝ ᱛᱮ ᱵᱟᱢ ᱨᱚᱲ ᱞᱮᱠᱷᱟᱱ ᱦᱟᱸᱜ ᱟᱢ ᱫᱚ ᱫᱤᱠᱩ ᱞᱮᱠᱟ ᱦᱟᱸᱜ ᱮᱢ ᱟᱹᱭᱠᱟᱹᱜᱼᱟ ᱥᱮᱢ ᱧᱮᱞᱚᱜᱼᱟ ᱟᱢᱟᱜ ᱟᱲᱟᱝ ᱛᱮ ᱟᱢᱜᱮ ᱵᱟᱢ ᱵᱟᱲᱟᱭ ᱠᱷᱟᱱ ᱫᱚ ᱟᱢ ᱥᱟᱱᱛᱟᱲ ᱞᱮᱠᱟ ᱫᱚᱦᱟᱸᱜ ᱵᱟᱢ ᱦᱩᱭᱩᱜ ᱠᱟᱱᱟ ᱚᱱᱟ ᱛᱮ ᱮᱠᱟᱞ ᱛᱮᱜᱮ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱜ ᱟᱵᱚᱨᱮᱱ ᱢᱟᱹᱭ ᱵᱤᱴᱤ ᱠᱚ ᱮᱠᱟᱞ ᱛᱮᱜᱮ ᱞᱟᱹᱠᱛᱤ ᱢᱮᱱᱟᱜ ᱛᱟᱵᱚᱱᱟ